ᱟᱵᱚ ᱥᱚᱨᱠᱟᱨ ᱴᱷᱮᱱ ᱟᱵᱚᱣᱟᱜ ᱥᱚᱨᱠᱟᱨ ᱴᱷᱮᱱ ᱵᱤᱵᱷᱤᱱᱱᱚ ᱨᱚᱠᱚᱢ ᱟᱵᱮᱫᱚᱱ ᱛᱟᱦᱮᱱᱟ ᱡᱮᱨᱚᱠᱚᱢ ᱥᱚᱨᱠᱟᱨ ᱯᱮᱥᱤ ᱚᱠᱚᱭ ᱚᱠᱚᱭ ᱠᱚ ᱚᱱᱟ ᱪᱟᱥᱼᱵᱟᱥ ᱨᱮ ᱦᱮᱱᱟᱜ ᱠᱚ ᱠᱨᱤᱥᱚᱠ ᱩᱱᱠᱩᱣᱟᱜ ᱵᱤᱵᱷᱤᱱᱱᱚ ᱨᱚᱠᱚᱢ ᱥᱠᱤᱢ ᱩᱰᱩᱠᱚᱜᱼᱟ ᱵᱟ ᱯᱨᱚᱵᱞᱮᱢ ᱦᱩᱭᱩᱜ ᱛᱟᱠᱚᱣᱟ ᱡᱮ ᱚᱠᱟ ᱥᱚᱢᱚᱭ ᱯᱷᱚᱥᱚᱞ ᱨᱟᱠᱟᱵᱟ ᱩᱱ ᱥᱚᱢᱚᱭ ᱢᱚᱡᱽ ᱛᱮ ᱢᱟᱱᱮ ᱪᱮᱫ ᱢᱚᱡᱽ ᱧᱚᱜ ᱫᱟᱢ ᱵᱟᱠᱚ ᱧᱟᱢᱼᱟ ᱪᱤᱠᱟᱹᱛᱮ ᱩᱱᱠᱩ ᱢᱚᱡᱽ ᱧᱚᱜ ᱠᱚ ᱫᱟᱢ ᱠᱚ ᱧᱟᱢ ᱫᱟᱲᱮᱭᱟᱜᱼᱟ ᱚᱱᱟ ᱠᱚ ᱥᱠᱤᱢ ᱩᱰᱩᱠ ᱦᱩᱭᱩᱜᱼᱟ ᱥᱚᱨᱠᱟᱨ ᱴᱷᱮᱱ ᱚᱱᱟᱜᱮ ᱤᱧᱟᱹ ᱱᱤᱵᱮᱫᱚᱱ ᱛᱟᱦᱮᱱᱟ ᱟᱨ ᱵᱤᱵᱷᱤᱱᱱᱚ ᱨᱚᱠᱚᱢ ᱵᱤᱞ ᱯᱟᱥ ᱦᱩᱭᱩᱜᱼᱟ ᱪᱮᱫ ᱞᱮᱠᱟᱛᱮ ᱚᱱᱟ ᱫᱟᱢ ᱚᱠᱟ ᱥᱚᱢᱚᱭ ᱚᱱᱟ ᱯᱷᱚᱥᱚᱞ ᱨᱟᱠᱟᱵᱚᱜ ᱩᱱ ᱥᱚᱢᱚᱭ ᱪᱤᱠᱟᱹᱛᱮ ᱫᱟᱢ ᱠᱚᱢᱟᱜ ᱛᱟᱠᱚᱣᱟ ᱚᱱᱟ ᱵᱮᱵᱽᱥᱟᱭᱤ ᱦᱚᱲ ᱩᱱᱠᱩ ᱪᱮᱠᱟ ᱪᱮᱫ ᱞᱮᱠᱟᱛᱮ ᱚᱱᱟ ᱥᱤᱱᱰᱤᱠᱮᱴ ᱮᱫᱟᱠᱚ ᱢᱟᱱᱮ ᱯᱷᱚᱥᱚᱞ ᱨᱮᱭᱟᱜ ᱫᱟᱢ ᱵᱟᱝ ᱦᱩᱭᱩᱜ ᱠᱟᱱᱟ ᱩᱱᱠᱩᱣᱟᱜ ᱠᱟᱨᱪᱩᱯᱤ ᱚᱱᱟ ᱥᱚᱨᱠᱟᱨ ᱴᱷᱮᱱ ᱤᱭᱟᱹ ᱦᱩᱭᱩᱜᱼᱟ ᱯᱮᱴᱤᱥᱮᱱ ᱦᱩᱭᱩᱜᱼᱟ ᱚᱱᱟ ᱠᱚ ᱪᱮᱫ ᱞᱮᱠᱟᱛᱮ ᱚᱱᱟ ᱡᱩᱛ ᱫᱟᱲᱮᱭᱟᱜ ᱟᱵᱚᱱ ᱚᱱᱟᱜᱮ ᱠᱩᱨᱩᱢᱩᱴᱩ ᱦᱩᱭᱩᱜᱼᱟ ᱚᱱᱟᱜᱮ ᱥᱤᱢᱟᱹ ᱥᱚᱨᱠᱟᱨ ᱴᱷᱮᱱ ᱱᱤᱵᱮᱫᱚᱱ ᱛᱟᱦᱮᱱᱟ